ᱟᱵᱚ ᱥᱟᱱᱛᱟᱲ ᱦᱚᱯᱚᱱ ᱫᱚ ᱜᱚᱴᱟ ᱫᱤᱥᱚᱢ ᱜᱮ ᱢᱟᱹᱡᱷᱤ ᱟᱹᱨᱤ ᱛᱮ ᱛᱚᱞ ᱢᱮᱱᱟᱜ ᱵᱚᱱᱟ ᱢᱟᱹᱡᱷᱤ ᱟᱹᱨᱤᱛᱮ ᱛᱚᱞ ᱢᱮᱱᱟᱜ ᱵᱚᱱᱟ ᱚᱱᱟ ᱫᱚ ᱡᱟᱦᱟᱱᱟᱜ ᱵᱤᱪᱟᱹᱨ ᱟᱪᱟᱨ ᱠᱚᱨᱮᱫ ᱢᱟᱹᱡᱷᱤ ᱟᱹᱨᱤᱛᱮ ᱡᱟᱦᱟᱸ ᱵᱚᱱ ᱵᱤᱪᱟᱹᱨᱟ ᱚᱱᱟᱫᱚ ᱟᱹᱰᱤ ᱱᱟᱯᱟᱭᱟ ᱥᱮ ᱢᱟᱱᱟᱣ ᱵᱟᱛᱟᱣ ᱞᱮᱠᱷᱟᱱ ᱫᱚ ᱟᱹᱰᱤ ᱱᱟᱯᱟᱭᱟ ᱟᱫᱚ ᱱᱮᱛᱟᱨ ᱫᱚ ᱠᱟᱹᱡᱼᱠᱟᱹᱡ ᱚᱞᱚᱜ ᱯᱟᱲᱦᱟᱜ ᱥᱮᱬᱟ ᱠᱟᱛᱮᱫ ᱟᱫᱚ ᱢᱟᱹᱡᱷᱤ ᱠᱚᱣᱟᱜ ᱠᱟᱛᱷᱟ ᱦᱚᱸ ᱵᱟᱠᱚ ᱠᱩᱥᱤᱭᱟᱜ ᱠᱟᱱᱟ ᱵᱟᱝᱠᱚ ᱢᱟᱱᱟᱣ ᱵᱟᱛᱟᱣ ᱮᱫᱟ ᱵᱟᱝ ᱠᱚ ᱥᱩᱨᱩᱜᱼᱟ ᱵᱷᱟᱹᱜᱤ ᱵᱟᱝ ᱠᱚ ᱥᱩᱨᱩᱜᱼᱟ ᱵᱷᱟᱹᱜᱤ ᱢᱟᱹᱡᱷᱤ ᱢᱟᱹᱡᱷᱤ ᱵᱟᱵᱟ ᱛᱮᱦᱤᱧ ᱦᱚᱭᱛᱚ ᱵᱤᱪᱟᱹᱨ ᱠᱮᱫᱟᱭ ᱢᱟᱱᱮ ᱵᱟᱝ ᱠᱩᱥᱤᱭᱟᱜ ᱠᱷᱟᱱ ᱯᱩᱲᱥᱤ ᱢᱮᱱᱟᱜ ᱛᱟᱵᱚᱱᱟ ᱯᱤᱲ ᱢᱮᱱᱟᱜ ᱛᱟᱵᱚᱱᱟ ᱢᱩᱞᱩᱠ ᱢᱮᱱᱟᱜ ᱛᱟᱵᱚᱱᱟ ᱱᱚᱝᱠᱟᱱᱟᱜ ᱵᱤᱪᱟᱹᱨ ᱟᱪᱟᱨ ᱠᱚᱨᱮᱜᱮ ᱟᱵᱚ ᱫᱚ ᱢᱟᱱᱟᱣ ᱵᱟᱛᱟᱣ ᱞᱟᱹᱠᱛᱤ ᱠᱟᱱᱟ ᱛᱷᱟᱱᱟ ᱥᱮ ᱠᱳᱨᱴ ᱚᱱᱟ ᱠᱚᱫᱚ ᱪᱟᱞᱟᱣᱫᱚ ᱵᱟᱝ ᱞᱟᱹᱠᱛᱤ ᱠᱟᱱᱟ ᱟᱵᱚ ᱫᱚ ᱢᱟᱹᱡᱷᱤ ᱟᱹᱨᱤ ᱨᱮᱱ ᱦᱚᱲ ᱠᱟᱱᱟᱵᱚᱱ ᱢᱟᱹᱡᱷᱤ ᱵᱟᱵᱟ ᱠᱚ ᱡᱟᱦᱟᱸᱭ ᱠᱚ ᱧᱮᱞ ᱧᱟᱢᱟ ᱚᱱᱟ ᱜᱮᱠᱚ ᱨᱚᱲᱟ ᱢᱮᱱᱠᱷᱟᱱ ᱛᱷᱟᱱᱟ ᱠᱳᱨᱴ ᱠᱟᱹᱪᱷᱟᱹᱨᱤ ᱫᱚ ᱪᱟᱞᱟᱣ ᱞᱮᱱᱠᱷᱟᱱ ᱯᱳᱭᱞᱳ ᱨᱮᱜᱮ ᱯᱚᱭᱥᱟ ᱮᱢ ᱢᱮ ᱚᱠᱚᱭ ᱪᱚᱭ ᱫᱳᱥ ᱟᱠᱟᱫ ᱥᱮ ᱵᱟᱭ ᱫᱳᱥ ᱟᱠᱟᱫ ᱩᱱᱤ ᱫᱚ ᱟᱫᱚ ᱩᱱᱟᱹᱜᱴᱟ ᱫᱚ ᱵᱟᱭ ᱧᱮᱞ ᱞᱮᱫᱟᱭ ᱚᱱᱟ ᱛᱤᱧ ᱞᱟᱹᱭᱫᱟ ᱟᱵᱚ ᱫᱚ ᱢᱟᱹᱡᱷᱤ ᱵᱟᱵᱟ ᱠᱚ ᱡᱟᱦᱟᱸ ᱠᱚ ᱵᱤᱪᱟᱹᱨ ᱟᱪᱟᱨᱟ ᱚᱱᱟᱜᱮ ᱢᱟᱱᱟᱣ ᱵᱟᱛᱟᱣ ᱫᱚ ᱞᱟᱹᱠᱛᱤ ᱢᱮᱱᱟᱜᱼᱟ